ᱟᱪᱪᱷᱟ ᱜᱚᱢᱠᱮ ᱡᱚᱦᱟᱨ ᱟᱹᱞᱤᱧ ᱥᱚᱢᱟᱡᱽ ᱥᱚᱢᱟᱡᱽ ᱥᱩᱥᱟᱹᱨᱤᱭᱟᱹ ᱨᱮᱱᱦᱟᱜ ᱫᱷᱚᱱᱯᱚᱛᱤ ᱦᱮᱢᱵᱨᱚᱢᱞᱤᱧ ᱞᱟᱹᱭᱮᱫᱼᱟ ᱟᱫᱚ ᱤᱱᱟᱹᱜᱮ ᱵᱟᱲᱟᱭ ᱥᱟᱱᱟᱭᱮᱫᱞᱤᱧᱟᱹ ᱟᱵᱚ ᱡᱷᱟᱲᱠᱷᱚᱸᱰ ᱯᱚᱱᱚᱛ ᱩᱛᱱᱟᱹᱣ ᱞᱟᱹᱜᱤᱫ ᱛᱮ ᱟᱵᱚ ᱪᱮᱫ ᱪᱮᱫ ᱠᱚ ᱠᱩᱨᱩᱢᱩᱴᱩ ᱦᱩᱭᱩᱜ ᱛᱟᱵᱚᱱᱟ ᱚᱱᱟ ᱠᱤᱪᱷᱩ ᱞᱟᱹᱭᱧᱚᱜ ᱵᱮᱱ ᱥᱮ

ᱦᱳᱭ ᱦᱳᱭ

ᱦᱮᱸ ᱦᱮᱸ ᱦᱮᱸ

ᱟᱪᱪᱷᱟ ᱦᱳᱭ ᱟᱫᱚ ᱚᱱᱟᱜᱮ ᱟᱹᱰᱤᱜᱟᱱ ᱱᱤᱛᱚᱜ ᱠᱟᱹᱢᱤᱦᱚᱨᱟ ᱠᱚᱦᱚᱸ ᱠᱟᱹᱡ ᱞᱮᱴ ᱟᱠᱟᱱ ᱛᱟᱵᱚᱱᱟ ᱚᱱᱟᱜᱮ ᱪᱮᱠᱟ ᱡᱷᱟᱲᱠᱷᱚᱸᱰ ᱯᱚᱱᱚᱛ ᱛᱟᱵᱚᱱ ᱢᱟᱲᱟᱝ ᱥᱮᱫ ᱞᱟᱦᱟᱜᱼᱟ ᱚᱱᱮ ᱚᱱᱟᱜᱮ ᱠᱟᱹᱡ ᱦᱮᱸ ᱦᱮᱸ ᱦᱮᱸ ᱟᱪᱪᱷᱟ ᱟᱪᱪᱷᱟ ᱴᱷᱤᱠᱜᱮᱭᱟ ᱜᱚᱢᱠᱮ ᱦᱮᱸ